ᱦᱮᱸ ᱤᱧᱟᱹᱜ ᱜᱷᱟᱨᱚᱸᱡᱽ ᱨᱮ ᱤᱧ ᱵᱮᱜᱚᱨ ᱚᱲᱟᱜᱨᱮ ᱢᱮᱱᱟᱭᱟ ᱦᱩᱰᱤᱧ ᱢᱟᱹᱭ ᱩᱱᱤᱜᱮ ᱵᱟᱜᱟᱱ ᱞᱟᱹᱜᱤᱫ ᱫᱚ ᱟᱹᱰᱤᱜᱮᱭ ᱜᱚᱨᱚᱡᱚᱜᱼᱟ ᱟᱨ ᱩᱱᱤ ᱠᱷᱟᱹᱛᱤᱨ ᱛᱮᱜᱮ ᱟᱹᱰᱤ ᱜᱟᱱ ᱜᱮ ᱦᱟᱱᱟ ᱱᱚᱣᱟ ᱫᱟᱨᱮ ᱠᱚ ᱨᱚᱦᱚᱭ ᱥᱮ ᱮᱢᱟᱱ ᱮᱢᱟᱱ ᱛᱮᱱᱟᱜ ᱡᱚ ᱵᱟᱦᱟ ᱫᱟᱨᱮ ᱠᱚᱦᱚᱸᱭ ᱨᱚᱦᱚᱭ ᱜᱮᱭᱟ